ᱤᱧᱫᱚ ᱵᱟᱹᱧ ᱢᱚᱱᱮᱭᱟ ᱡᱮ ᱵᱚᱞᱮ ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱠᱷᱚᱱ ᱡᱚᱠᱷᱟᱜᱼᱟ ᱪᱤᱠᱟᱹᱛᱮ ᱵᱟᱝ ᱡᱚᱠᱷᱟᱜᱼᱟ ᱡᱮ ᱱᱤᱭᱟᱹ ᱫᱚ ᱱᱤᱭᱟᱹ ᱫᱚ ᱡᱮᱦᱮᱛᱩ ᱜᱚᱜᱚ ᱟᱲᱟᱝ ᱠᱟᱱᱟ ᱟᱨ ᱜᱚᱜᱚ ᱟᱲᱟᱝ ᱠᱟᱱ ᱛᱤᱧᱟᱹ ᱜᱚᱜᱚ ᱟᱲᱟᱝ ᱞᱮᱠᱟᱛᱮ ᱱᱤᱭᱟᱹ ᱫᱚ ᱤᱧᱫᱚ ᱤᱧ ᱞᱮᱠᱟᱧ ᱵᱩᱡᱷᱟᱹᱣ ᱦᱚᱪᱚ ᱠᱚᱣᱟ ᱦᱚᱲ ᱤᱧ ᱞᱮᱠᱟᱧ ᱨᱚᱲ ᱫᱟᱲᱮᱭᱟᱜᱼᱟ ᱟᱨ ᱮᱴᱟᱜ ᱯᱟᱹᱨᱥᱤ ᱛᱮᱫᱚ ᱵᱟᱝ ᱜᱟᱱᱚᱜᱼᱟ ᱥᱮ ᱵᱟᱹᱧ ᱵᱩᱡᱷᱟᱹᱣ ᱦᱚᱪᱚ ᱫᱟᱲᱮ ᱟᱠᱚᱣᱟ ᱡᱮᱦᱮᱛᱩ ᱤᱧᱫᱚ ᱱᱤᱭᱟᱹ ᱫᱚ ᱤᱧᱟᱹᱜ ᱯᱟᱹᱨᱥᱤ ᱠᱟᱱᱟ ᱤᱧᱟᱹᱜ ᱜᱚᱜᱚ ᱟᱲᱟᱝ ᱠᱟᱱᱟ ᱜᱚᱜᱚᱼᱟᱲᱟᱝ ᱞᱮᱠᱟᱛᱮ ᱡᱚᱛᱚ ᱦᱚᱲ ᱜᱮ ᱤᱧᱫᱩᱧ ᱵᱩᱡᱷᱟᱹᱣ ᱦᱚᱪᱚ ᱫᱟᱲᱮ ᱟᱠᱚᱣᱟ ᱢᱮᱱ ᱜᱟᱱᱚᱜᱼᱟ ᱮᱴᱟᱜ ᱡᱟᱹᱛ ᱮᱴᱟᱜ ᱯᱟᱹᱨᱥᱤ ᱫᱚ ᱛᱤᱥ ᱦᱚᱸ ᱵᱟᱹᱧ ᱠᱟᱹᱴᱤᱡ ᱠᱷᱚᱱ ᱫᱚ ᱵᱟᱹᱧ ᱦᱟᱨᱟᱣ ᱟᱠᱟᱫᱼᱟ ᱤᱧᱟᱹᱜ ᱯᱟᱹᱨᱥᱤ ᱤᱧᱟᱹᱜ ᱜᱚᱜᱚ ᱟᱲᱟᱝ ᱛᱮᱜᱤᱧ ᱵᱟᱲᱟᱭᱟ ᱥᱮ ᱜᱚᱜᱚᱼᱵᱟᱵᱟ ᱠᱚ ᱪᱮᱫ ᱦᱚᱪᱚ ᱟᱠᱟᱫᱤᱧᱟᱹ ᱚᱱᱟ ᱫᱚ ᱤᱧᱟᱹᱜ ᱤᱧᱟᱹᱜ ᱢᱚᱱ ᱞᱮᱠᱟ ᱚᱱᱛᱚᱨ ᱠᱷᱚᱱ ᱚᱱᱟ ᱫᱩᱧ ᱡᱟᱦᱟᱸᱭ ᱜᱮ ᱡᱩᱫᱤᱧ ᱵᱩᱡᱷᱟᱹᱣ ᱦᱚᱪᱚ ᱠᱚᱣᱟ ᱥᱮᱧ ᱢᱮᱛᱟᱣ ᱠᱚᱣᱟ ᱚᱱᱟᱫᱚ ᱤᱧ ᱵᱩᱡᱷᱟᱹᱣ ᱦᱚᱪᱚ ᱫᱟᱲᱮ ᱟᱠᱚᱣᱟ ᱠᱤᱱᱛᱩ ᱮᱴᱟᱜ ᱯᱟᱹᱨᱥᱤ ᱥᱚᱸᱜᱮ ᱫᱚ ᱱᱤᱭᱟᱹ ᱫᱚ ᱵᱟᱝ ᱛᱩᱞᱩᱡᱚᱜᱼᱟ ᱵᱟᱝ ᱡᱚᱠᱷᱟᱜᱼᱟ ᱛᱤᱥ ᱦᱚᱸ ᱵᱟᱝ ᱦᱩᱭ ᱫᱟᱲᱮᱭᱟᱜᱼᱟ ᱚᱱᱟᱛᱤᱧ ᱢᱮᱱᱟ ᱤᱧᱟᱹᱜ ᱥᱟᱱᱛᱟᱞᱤ ᱯᱟᱹᱨᱥᱤ ᱫᱚ ᱥᱚᱨᱮᱥ ᱜᱮᱭᱟ ᱥᱮ ᱵᱟᱝ ᱤᱧ ᱴᱷᱮᱱ ᱫᱚ ᱚᱱᱟᱫᱚ ᱜᱚᱨᱵᱚ ᱨᱮᱭᱟᱜ ᱢᱤᱫᱴᱮᱱ ᱵᱤᱥᱚᱭ ᱠᱟᱱᱟ ᱚᱱᱟ ᱞᱮᱠᱟᱛᱤᱧ ᱢᱮᱱᱟ ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱥᱚᱸᱜᱮ ᱫᱚ ᱠᱳᱱᱚ ᱫᱤᱱ ᱵᱟᱝ ᱢᱤᱞᱟᱹᱜᱼᱟ ᱠᱳᱱᱳ ᱫᱤᱱ ᱵᱟᱝ ᱥᱮᱞᱮᱫᱚᱜᱼᱟ